ᱦᱮᱞᱳ ᱦᱮᱸ ᱟᱹᱵᱤᱱ ᱴᱷᱮᱱ ᱯᱟᱥᱯᱳᱨᱴ ᱟᱯᱰᱮᱴ ᱦᱩᱭᱩᱜᱼᱟ ᱟᱪᱪᱷᱟ ᱴᱷᱤᱠ ᱜᱮᱭᱟ ᱟᱪᱪᱷᱟ ᱟᱨ ᱜᱤᱫᱽᱨᱟᱹ ᱠᱚᱣᱟᱜ ᱦᱚᱸ ᱟᱯᱰᱮᱴ ᱦᱩᱭᱩᱜᱼᱟ ᱯᱟᱥᱯᱳᱨᱴ ᱟᱨ ᱟᱭᱳᱣᱟᱜᱦᱚᱸ ᱢᱤᱫᱴᱤᱡ ᱨᱤᱱᱩᱣᱮᱞ ᱛᱟᱨᱟ ᱦᱩᱭᱩᱜᱼᱟ ᱦᱟᱸᱜ ᱟᱪᱪᱷᱟ ᱟᱨ ᱪᱮᱫ ᱪᱮᱫ ᱰᱚᱠᱳᱢᱮᱱᱴᱥ ᱠᱚ ᱫᱚᱨᱠᱟᱨᱚᱜᱼᱟ ᱦᱮᱸ ᱦᱮᱸ ᱟᱪᱷᱟ ᱴᱷᱤᱠ ᱜᱮᱭᱟ ᱴᱷᱤᱠ ᱜᱮᱭᱟ ᱟᱫᱷᱟᱨ ᱠᱟᱨᱰ ᱠᱚ ᱴᱷᱤᱠ ᱜᱮᱭᱟ ᱚᱱᱟ ᱠᱚᱞᱤᱧ ᱵᱷᱮᱡᱟᱵᱤᱱ ᱠᱟᱱᱟ ᱦᱳᱣᱟᱴᱥᱮᱯ ᱛᱮ ᱟᱨ ᱴᱷᱤᱠ ᱜᱮᱭᱟ ᱟᱪᱪᱷᱟ ᱴᱷᱤᱠ ᱜᱮᱭᱟ ᱮᱰᱨᱮᱥᱤᱧ ᱞᱟᱹᱭᱟᱵᱮᱱ ᱠᱟᱱᱟ ᱱᱟᱜ ᱱᱚᱣᱟ ᱮᱰᱨᱮᱥ ᱠᱚ ᱟᱹᱞᱤᱧᱟᱜ ᱠᱟᱱᱟ ᱛᱟᱹᱞᱤᱧ ᱡᱤᱵᱚᱱ ᱢᱟ ᱡᱤᱵᱚᱱ ᱢᱟᱱᱰᱤ ᱟᱡᱟᱫᱽᱱᱚᱜᱚᱨ ᱟᱦᱟᱨᱴᱚᱞᱟ ᱥᱤᱵᱚᱱᱰᱤ ᱰᱤᱥᱴ ᱵᱳᱠᱟᱨᱳ ᱟᱪᱪᱷᱟ ᱴᱷᱤᱠ ᱜᱮᱭᱟ ᱟᱪᱪᱷᱟ ᱴᱷᱤᱠ ᱱᱤᱭᱟᱹ ᱱᱟᱜ ᱟᱹᱞᱤᱧᱟᱜ ᱮᱰᱨᱮᱥ ᱠᱟᱱᱟ ᱩᱭᱦᱟᱹᱨ ᱠᱟᱜ ᱵᱤᱱ ᱦᱳᱭ ᱥᱮ ᱴᱷᱤᱠ ᱴᱷᱤᱠ